ᱩᱛᱛᱚᱨ ᱫᱤᱱᱟᱡᱽᱯᱩᱨ ᱨᱮᱱ ᱵᱟᱡᱟᱨ ᱠᱷᱚᱡ ᱟᱹᱰᱤ ᱥᱟᱺᱜᱤᱧᱨᱮ ᱦᱚᱲᱟᱜ ᱟᱛᱳ ᱨᱮ ᱟᱹᱰᱤᱜᱮ ᱠᱚ ᱢᱩᱥᱠᱤᱞ ᱟᱠᱟᱱᱟ ᱦᱚᱜᱼᱚᱱᱠᱟ ᱜᱤᱫᱟᱹᱨ ᱠᱚ ᱯᱤᱫᱟᱹᱨ ᱠᱚ ᱚᱞᱚᱜ ᱯᱟᱲᱦᱟᱜ ᱵᱟᱠᱚ ᱪᱟᱞᱟᱜ ᱠᱟᱱᱟ ᱚᱞᱚᱜ ᱯᱟᱲᱦᱟᱜ ᱪᱟᱞᱟᱜ ᱪᱟᱞᱟᱜᱛᱮ ᱠᱚ ᱵᱟᱹᱜᱤᱭᱮᱫᱟ ᱦᱚᱜᱼᱚᱱᱠᱟ ᱚᱠᱚᱭ ᱵᱚᱞᱮ ᱜᱟᱛᱮ ᱠᱟᱱ ᱠᱷᱟᱡ ᱜᱟᱛᱮ ᱠᱟᱱᱟ ᱚᱠᱚᱭ ᱠᱩᱲᱤᱠᱚ ᱦᱚᱸ ᱥᱮᱨᱮᱧᱮᱫ ᱠᱟᱱ ᱠᱷᱟᱡ ᱥᱮᱨᱮᱧᱮᱫᱟᱭ ᱚᱞᱚᱜ ᱯᱟᱲᱦᱟᱜᱫᱚ ᱠᱚ ᱦᱤᱲᱤᱧᱠᱟᱜ ᱠᱟᱱᱟ ᱩᱱᱠᱚ ᱦᱚᱸ ᱚᱱᱮ ᱢᱳᱵᱟᱞ ᱵᱟᱦᱟ ᱞᱮᱠᱟ ᱢᱳᱵᱟᱭᱮᱞ ᱧᱮᱞᱛᱮᱠᱚ ᱪᱟᱯᱟᱣᱠᱚᱜ ᱠᱟᱱᱟ ᱟᱨ ᱚᱞᱚᱜ ᱯᱟᱲᱦᱟᱜᱫᱚ ᱠᱚ ᱵᱟᱜᱮᱭᱟᱜ ᱠᱟᱱᱟ ᱟᱨ ᱵᱟᱡᱟᱨ ᱠᱚᱨᱮᱱ ᱫᱚ ᱚᱞᱚᱜ ᱯᱟᱲᱦᱟᱜᱠᱚ ᱵᱟᱰᱟᱭ ᱤᱫᱤᱭᱮᱫᱟ ᱟᱨ ᱩᱱᱠᱚᱫᱚ ᱵᱟᱠᱚ ᱦᱤᱲᱤᱧᱮᱫᱟ ᱵᱚᱪᱷᱚᱨ ᱵᱚᱪᱷᱚᱨᱠᱚ ᱯᱟᱥᱚᱜ ᱠᱟᱱᱟ ᱟᱨ ᱱᱩᱠᱩᱫᱚ ᱚᱱᱮ ᱚᱱᱠᱟᱠᱚ ᱵᱷᱟᱜᱮ ᱤᱫᱤᱭᱮᱫᱟ ᱚᱞᱚᱜ ᱯᱟᱲᱦᱟᱜ ᱟᱨ ᱥᱠᱩᱞ ᱦᱚᱸ ᱵᱟᱠᱚ ᱪᱟᱞᱟᱣ ᱫᱟᱲᱮᱭᱟᱜ ᱠᱟᱱᱟ ᱥᱟᱺᱜᱤᱧ ᱤᱭᱟᱹᱛᱮ ᱟᱹᱰᱤ ᱥᱟᱺᱜᱤᱧ ᱤᱭᱟᱹᱛᱮ ᱵᱟᱠᱚ ᱪᱟᱞᱟᱣ ᱫᱟᱲᱮᱜ ᱠᱟᱱᱟ ᱚᱠᱚᱭᱫᱚ ᱪᱟᱞᱟᱣ ᱪᱟᱞᱟᱣ ᱠᱟᱛᱮ ᱦᱚᱸ ᱠᱚ ᱨᱩᱣᱟᱹᱲᱚᱜ ᱠᱟᱱᱟ ᱟᱫᱚ ᱚᱱᱟᱠᱚᱛᱮ ᱚᱞᱚᱜ ᱯᱟᱲᱦᱟᱜ ᱦᱚᱸ ᱠᱚ ᱦᱟᱹᱲᱤᱧ ᱪᱟᱵᱟᱭᱮᱫᱟ ᱟᱠᱚ ᱵᱟᱹᱜᱤ ᱤᱫᱤᱭᱮᱫᱟ ᱠᱮᱦᱚᱫᱚ ᱟᱨ ᱵᱟᱡᱟᱨ ᱠᱚᱨᱮᱱᱫᱚ ᱱᱚᱜᱼᱚᱸᱭ ᱮᱱᱛᱮᱠᱚ ᱯᱟᱥᱚᱜ ᱠᱟᱱᱛᱮ ᱪᱟᱹᱠᱨᱤ ᱵᱟᱹᱠᱨᱤ ᱦᱩᱭ ᱪᱟᱵᱟᱜ ᱠᱟᱱ ᱛᱟᱠᱚᱣᱟ ᱟᱨ ᱦᱚᱲᱫᱚ ᱦᱚᱜᱼᱚᱱᱠᱟ ᱛᱟᱭᱱᱚᱢᱨᱮ ᱜᱮ ᱛᱮᱦᱮᱱᱚᱜ ᱠᱟᱱᱟᱠᱚ